ᱟᱞᱮ ᱱᱚᱣᱟ ᱟᱛᱳ ᱯᱟᱲᱟ ᱨᱮᱫᱚ ᱡᱮᱢᱚᱱ ᱠᱩᱝᱠᱟᱹᱞ ᱴᱩᱠᱩᱡ ᱵᱮᱱᱟᱣ ᱞᱟᱹᱜᱤᱫ ᱛᱮ ᱥᱚᱨᱵᱚ ᱯᱨᱚᱛᱷᱚᱢ ᱫᱟᱜ ᱞᱟᱜᱟᱜᱼᱟ ᱛᱟᱨᱯᱚᱨ ᱦᱟᱥᱟ ᱞᱟᱜᱟᱜᱼᱟ ᱟᱨ ᱛᱟᱨᱯᱚᱨ ᱡᱮᱢᱚᱱ ᱦᱟᱴᱟᱜ ᱵᱮᱱᱟᱣ ᱞᱟᱹᱜᱤᱫ ᱛᱮ ᱢᱟᱜ ᱞᱟᱜᱟᱜᱼᱟ ᱛᱟᱨᱯᱚᱨ ᱯᱟᱹᱴᱭᱟᱹ ᱵᱮᱱᱟᱣ ᱞᱟᱹᱜᱤᱫ ᱛᱮ ᱠᱷᱮᱡᱩᱨ ᱥᱟᱠᱟᱢ ᱞᱟᱜᱟᱜᱼᱟ ᱛᱟᱨᱯᱚᱨ ᱵᱮᱱᱟᱣ ᱞᱟᱹᱜᱤᱫ ᱛᱮ ᱯᱨᱚᱛᱷᱚᱢ ᱫᱚ ᱫᱟᱨᱮ ᱠᱷᱚᱡ ᱠᱷᱮᱡᱩᱨ ᱥᱟᱠᱟᱢ ᱜᱮᱫ ᱟᱹᱜᱩᱭ ᱦᱩᱭᱩᱜᱼᱟ ᱛᱟᱨᱯᱚᱨ ᱨᱚᱦᱚᱲᱚᱜᱼᱟ ᱨᱚᱦᱚᱲ ᱠᱟᱛᱮ ᱛᱟᱨᱯᱚᱨ ᱜᱟᱞᱟᱝ ᱦᱩᱭᱩᱜᱼᱟ ᱜᱟᱞᱟᱝ ᱠᱟᱛᱮ ᱛᱟᱨᱯᱚᱨ ᱚᱱᱟ ᱫᱚ ᱫᱩᱲᱩᱵ ᱨᱮᱱᱟᱜ ᱩᱯᱚᱡᱩᱠᱛᱚ ᱵᱮᱱᱟᱜᱼᱟ ᱛᱟᱨᱯᱚᱨ ᱫᱚ ᱦᱩᱭᱩᱜ ᱠᱟᱱᱟ ᱡᱮᱢᱚᱱ ᱦᱟᱴᱟᱜ ᱵᱮᱱᱟᱣ ᱞᱟᱹᱜᱤᱫ ᱢᱟᱜ ᱞᱟᱜᱟᱜᱼᱟ ᱯᱨᱚᱛᱷᱚᱢ ᱢᱟᱜ ᱢᱟᱜᱽ ᱦᱩᱭᱩᱜ ᱛᱟᱞᱮᱭᱟ ᱛᱟᱨᱯᱚᱨ ᱢᱟᱜ ᱟᱹᱜᱩ ᱠᱟᱛᱮ ᱪᱟᱸᱜᱟᱲ ᱦᱩᱭᱩᱜᱼᱟ ᱛᱟᱨᱯᱚᱨ ᱛᱟᱥᱮ ᱨᱚᱦᱚᱲ ᱦᱩᱭᱩᱜᱼᱟ ᱢᱟᱜ ᱛᱟᱨᱯᱚᱨ ᱚᱱᱟ ᱵᱟᱛᱟ ᱵᱮᱱᱟᱣ ᱦᱩᱭᱩᱜᱼᱟ ᱛᱟᱨᱯᱚᱨ ᱠᱟᱹᱴᱤᱡ ᱠᱟᱹᱴᱤᱡ ᱪᱤᱨᱟᱹ ᱠᱟᱛᱮ ᱛᱟᱨᱯᱚᱨ ᱚᱱᱟᱫᱚ ᱦᱟᱴᱟᱜ ᱩᱯᱚᱡᱩᱠᱛᱚ ᱵᱮᱱᱟᱜᱼᱟ